ᱦᱮᱞᱳ ᱟᱫᱷᱟᱨ ᱠᱟᱨᱰ ᱰᱤᱯᱟᱨᱴᱢᱮᱱᱴ ᱨᱮᱜᱮᱧ ᱯᱷᱳᱱ ᱟᱠᱟᱫᱼᱟ ᱟᱫᱚ ᱤᱧ ᱤᱧ ᱢᱮᱱᱮᱜᱼᱟ ᱤᱧᱟᱹᱜ ᱟᱫᱷᱟᱨ ᱠᱟᱨᱰ ᱨᱮ ᱧᱩᱛᱩᱢ ᱠᱚ ᱜᱚᱲᱵᱚᱲ ᱜᱮᱭᱟ ᱚᱱᱟ ᱦᱤᱥᱟᱹᱵ ᱛᱮ ᱤᱧᱟᱹᱜ ᱟᱫᱷᱟᱨ ᱠᱟᱨᱰ ᱫᱚ ᱟᱯ ᱴᱩ ᱰᱮᱴ ᱠᱟᱯᱮ ᱪᱤᱠᱟᱹᱛᱮ ᱱᱤᱛᱚᱜ ᱟᱫᱷᱟᱨ ᱠᱟᱨᱰ ᱟᱹᱰᱤ ᱞᱟᱹᱠᱛᱤ ᱡᱤᱱᱤᱥ ᱠᱟᱱᱟ ᱟᱫᱷᱟᱨ ᱠᱟᱨᱰ ᱵᱟᱠᱷᱟᱱ ᱪᱮᱫᱜᱮ ᱠᱟᱹᱢᱤ ᱵᱟ ᱦᱩᱭᱩᱜ ᱠᱟᱱᱟ ᱟᱫᱚ ᱚᱱᱟ ᱦᱤᱥᱟᱹᱵ ᱛᱮ ᱤᱧ ᱫᱚ ᱟᱨ ᱜᱮ ᱮᱴᱟᱜᱟᱜ ᱟᱫᱷᱟᱨ ᱠᱟᱨᱰ ᱵᱮᱱᱟᱣ ᱨᱩᱣᱟᱹᱲᱟᱹᱧ ᱯᱮ ᱱᱤᱭᱟᱹ ᱜᱮ ᱱᱮᱦᱚᱨ ᱟᱯᱮ ᱴᱷᱮᱱ ᱞᱚᱜᱚᱱ ᱫᱷᱟᱨᱟ ᱵᱮᱱᱟᱣᱟᱹᱧ ᱯᱮ